ᱟᱵᱮᱱᱟᱜ ᱦᱮᱸ ᱟᱵᱚᱣᱟᱜ ᱫᱷᱚᱨᱚᱢ ᱟᱵᱚᱣᱟᱜ ᱫᱷᱚᱨᱚᱢ ᱨᱮ ᱪᱮᱫᱟᱜ ᱟᱵᱚ ᱰᱤᱡᱮ ᱵᱚᱱ ᱮᱱᱮᱡ ᱠᱟᱱᱟ ᱰᱤᱡᱮ ᱵᱟᱝ ᱮᱱᱮᱡ ᱠᱟᱛᱮᱫ ᱪᱮᱫ ᱞᱮᱠᱟ ᱨᱮᱢ ᱵᱚᱫᱚᱞᱟ ᱟᱵᱚ ᱫᱚ ᱪᱮᱥᱴᱟᱭᱟᱵᱚᱱ ᱡᱮ ᱟᱵᱚ ᱡᱟᱦᱟᱸ ᱛᱤᱱᱟᱹᱜ ᱵᱚᱱ ᱪᱷᱟᱹᱴᱭᱟᱹᱨᱚᱜ ᱠᱟᱱᱟ ᱵᱚᱱ ᱟᱨ ᱵᱟᱝ ᱵᱟᱯᱞᱟᱜ ᱠᱟᱱᱟᱵᱚᱱ ᱟᱨ ᱵᱟᱝ ᱡᱟᱦᱟᱱᱟᱜ ᱜᱮ ᱢᱟᱱᱮ ᱰᱤᱡᱮ ᱮᱱᱮᱡ ᱫᱚ ᱟᱵᱚ ᱵᱚᱱ ᱴᱳᱴᱟᱞ ᱵᱚᱱ ᱵᱚᱱᱫᱷᱼᱟ ᱨᱩᱭᱟᱵᱚᱱ ᱛᱩᱢᱫᱟᱜ ᱴᱟᱢᱟᱠ ᱟᱛᱮᱫ ᱮᱱᱮᱡ ᱟᱵᱚᱱ ᱥᱮᱨᱮᱧᱟᱵᱚᱱ ᱟᱵᱚᱣᱟᱜ ᱫᱷᱚᱨᱚᱢ ᱫᱚ ᱤᱱᱟᱹ ᱟᱨ ᱰᱤᱡᱮ ᱮᱱᱮᱡ ᱫᱚ ᱚᱱᱟ ᱢᱟ ᱪᱷᱟᱹᱛᱤᱠᱟᱜ ᱥᱮᱫ ᱛᱮᱵᱚᱱ ᱪᱟᱞᱟᱜ ᱠᱟᱱ ᱫᱚ ᱦᱮᱸ ᱚᱱᱟ ᱢᱟ ᱪᱷᱟᱹᱛᱤᱠᱟᱜ ᱥᱮᱫ ᱪᱟᱞᱟᱜ ᱠᱟᱱᱟ ᱪᱮᱫ ᱠᱩᱲᱤ ᱜᱤᱫᱽᱨᱟᱹ ᱦᱚᱸ ᱱᱤᱛᱚᱜ ᱟᱵᱚ ᱵᱚᱱ ᱵᱟᱵᱚᱱ ᱞᱟᱹᱭᱟᱠᱚ ᱠᱷᱟᱱ ᱩᱱᱠᱩ ᱦᱚᱸ ᱟᱠᱚ ᱛᱮᱜᱮ ᱠᱚ ᱛᱟᱲᱟᱢᱮᱫᱼᱟ ᱤᱱᱠᱟᱹ ᱠᱟᱛᱮᱫ ᱟᱵᱚ ᱟᱵᱚ ᱡᱩᱫᱤ ᱵᱚᱱ ᱞᱟᱹᱭᱟᱠᱚᱣᱟ ᱡᱮ ᱵᱟᱝᱟ ᱮᱢᱟᱹᱭ ᱱᱚᱣᱟᱫᱚ ᱮ ᱵᱟᱹᱵᱩ ᱱᱚᱝᱠᱟ ᱫᱚ ᱵᱟᱝ ᱟᱵᱚ ᱫᱚ ᱞᱟᱜᱽᱬᱮ ᱮᱱᱮᱡ ᱥᱟᱯᱟᱯ ᱠᱟᱛᱮᱫ ᱫᱚᱝ ᱮᱱᱮᱡ ᱥᱟᱯᱟᱵ ᱠᱟᱛᱮᱫ ᱚᱱᱟ ᱠᱚ ᱥᱟᱯᱟᱵ ᱠᱚ ᱥᱟᱯᱟᱵ ᱠᱟᱜ ᱚᱱᱟ ᱢᱟᱛᱚ ᱦᱟᱱᱮ ᱤᱭᱟᱹ ᱞᱮᱠᱟ ᱠᱚ ᱞᱩᱦᱩᱠᱼᱟ ᱰᱤᱡᱮ ᱢᱟ ᱦᱟᱱᱮ ᱮᱱᱠᱷᱟᱱ ᱱᱚᱣᱟ ᱟᱵᱚᱣᱟᱜ ᱪᱮᱫ ᱞᱮᱠᱟ ᱨᱮᱵᱚᱱ ᱤᱭᱟᱹᱭᱟ ᱚᱱᱟ ᱠᱟᱹᱴᱤᱡ ᱵᱚᱱ ᱡᱚᱛᱚ ᱦᱚᱲ ᱛᱮᱵᱚᱱ ᱩᱭᱦᱟᱹᱨᱟ ᱩᱭᱦᱟᱹᱨ ᱠᱟᱛᱮᱫ ᱵᱚᱱ ᱚᱱᱟ ᱫᱚᱵᱚᱱ ᱵᱚᱱᱫᱷᱼᱟ ᱵᱚᱱᱫᱷ ᱠᱟᱛᱮᱫ ᱟᱵᱚ ᱵᱚᱱ ᱤᱭᱟᱹ ᱫᱷᱚᱨᱚᱢ ᱵᱚᱱ ᱤᱫᱤᱭᱟ ᱟᱵᱚᱣᱟᱜ ᱫᱷᱚᱨᱚᱢ ᱵᱚᱱ ᱥᱮᱫ ᱵᱚᱱ ᱞᱟᱲᱟᱜᱼᱟ ᱛᱚᱵᱮ ᱟᱱᱟᱝ ᱥᱮ ᱵᱚᱱ ᱤᱭᱟᱹᱭᱟ ᱟᱨ ᱵᱟᱝᱠᱷᱟᱱ ᱱᱚᱜᱼᱚ ᱱᱚᱝᱠᱟ ᱠᱷᱟᱱ ᱦᱚᱸ ᱦᱟᱱᱛᱮ ᱨᱮ ᱰᱤᱡᱮ ᱠᱚ ᱮᱱᱮᱡ ᱟᱠᱟᱫ ᱦᱟᱱᱛᱮ ᱨᱮᱱ ᱦᱚᱲ ᱵᱟᱯᱞᱟᱜ ᱠᱟᱱ ᱨᱮᱦᱚᱢ ᱰᱤᱡᱮ ᱟᱨ ᱡᱟᱦᱟᱱᱟᱜ ᱪᱷᱩᱸᱛ ᱪᱷᱟᱹᱴᱭᱟᱹᱨ ᱨᱮᱦᱚᱸ ᱰᱤᱡᱮ ᱜᱮ ᱚᱱᱠᱟ ᱫᱚ ᱟᱵᱚ ᱱᱚᱣᱟ ᱵᱚᱱ ᱩᱭᱦᱟᱹᱨ ᱟᱹᱪᱩᱨᱟ ᱡᱚᱛᱚ ᱦᱚᱲ ᱜᱮ ᱟᱨ ᱡᱚᱛᱚ ᱦᱚᱲ ᱵᱚᱱ ᱵᱚᱫᱚᱞᱟ ᱱᱚᱣᱟ ᱫᱚ